ᱦᱮᱸ ᱤᱧ ᱢᱚᱱᱮᱭᱟ ᱢᱟᱨᱟᱝ ᱥᱤᱥᱴᱮᱢ ᱡᱮᱜᱮᱛ ᱵᱤᱨᱫᱟᱹᱜᱟᱲ ᱟᱨ ᱠᱚᱞᱮᱡᱽ ᱠᱚᱨᱮ ᱛᱤᱨᱞᱟᱹ ᱠᱚ ᱥᱟᱢᱟᱱ ᱥᱩᱡᱚᱜᱽ ᱟᱨ ᱥᱩᱵᱤᱫᱷᱟ ᱠᱚ ᱧᱟᱢᱮᱫ ᱜᱮᱭᱟ ᱡᱮᱢᱚᱱ ᱦᱚᱨᱚᱜ ᱨᱮ ᱵᱟᱸᱫᱮ ᱨᱮ ᱡᱚᱢᱟᱜ ᱧᱩᱣᱟᱜ ᱨᱮ ᱥᱮ ᱚᱞᱚᱜ ᱯᱟᱲᱦᱟᱣ ᱨᱮ ᱠᱚᱲᱟ ᱜᱤᱫᱽᱨᱟᱹ ᱠᱚ ᱡᱮᱢᱚᱱ ᱧᱟᱢ ᱮᱫᱟ ᱛᱤᱨᱞᱟᱹ ᱠᱚᱦᱚᱸ ᱚᱱᱠᱟᱱᱟᱜ ᱥᱩᱡᱚᱜᱽ ᱥᱩᱵᱤᱫᱷᱟ ᱠᱚ ᱧᱟᱢᱮᱫ ᱜᱮᱭᱟ ᱟᱨ ᱟᱛᱳ ᱨᱮᱱ ᱦᱚᱲ ᱠᱚᱦᱚᱸ ᱱᱚᱝᱠᱟ ᱜᱮ ᱵᱤᱨᱫᱟᱹᱜᱟᱲ ᱠᱚᱞᱮᱡᱽ ᱠᱚᱨᱮ ᱦᱚᱸ ᱥᱚᱢᱟᱱ ᱛᱮ ᱥᱩᱡᱚᱜᱽ ᱥᱩᱵᱤᱫᱷᱟ ᱦᱚᱸᱠᱚ ᱧᱟᱢᱮᱫ ᱜᱮᱭᱟ